ᱱᱚᱣᱟ ᱟᱞᱮ ᱴᱚᱴᱷᱟ ᱠᱚᱨᱮ ᱫᱚ ᱵᱟᱦᱟ ᱫᱚ ᱵᱟᱦᱟ ᱵᱚᱸᱜᱟ ᱨᱮᱵᱚᱱ ᱵᱟᱦᱟᱜᱼᱟ ᱟᱨ ᱱᱚᱣᱟ ᱫᱚ ᱵᱟᱦᱟ ᱫᱚ ᱯᱮ ᱫᱤᱱ ᱠᱚ ᱢᱟᱱᱟᱣᱟ ᱯᱨᱚᱛᱷᱚᱢ ᱯᱨᱚᱛᱷᱚᱢ ᱫᱤᱱ ᱨᱮᱫᱚ ᱩᱢ ᱱᱟᱲᱠᱟ ᱫᱚᱥᱟᱨ ᱦᱤᱞᱳᱜ ᱫᱚ ᱵᱟᱦᱟ ᱵᱚᱸᱜᱟ ᱟᱨ ᱛᱮᱥᱟᱨ ᱦᱤᱞᱳᱜ ᱫᱚ ᱛᱮᱥᱟᱨ ᱦᱤᱞᱳᱜ ᱫᱚ ᱟᱜ ᱵᱚᱱ ᱨᱟᱲᱟᱭᱟ